ᱦᱮᱞᱳ ᱤᱧ ᱨᱟᱠᱷᱤᱧ ᱢᱮᱱᱮᱫ ᱠᱟᱱ ᱛᱟᱦᱮᱱᱟ ᱟᱢᱠᱤ ᱨᱟᱭᱜᱚᱸᱡᱽ ᱨᱮᱱ ᱜᱟᱹᱰᱤ ᱰᱨᱟᱭᱵᱷᱟᱨ ᱮᱢ ᱢᱮᱱ ᱮᱫᱟ ᱟᱢᱟᱜ ᱜᱟᱹᱰᱤ ᱟᱞᱮ ᱞᱮ ᱵᱩᱠ ᱞᱮᱫᱟᱞᱮ ᱡᱮ ᱟᱞᱮ ᱱᱤᱭᱟᱹ ᱯᱚᱨᱤᱠᱠᱷᱟ ᱢᱮᱱᱟᱜ ᱛᱟᱞᱮᱭᱟ ᱚᱱᱟ ᱞᱟᱹᱜᱤᱫ ᱛᱮ ᱟᱢᱟᱜ ᱜᱟᱹᱰᱤᱞᱮ ᱵᱩᱠ ᱞᱮᱫᱟᱞᱮ ᱡᱮ ᱟᱢᱮᱢ ᱤᱫᱤ ᱞᱮᱭᱟ ᱛᱳ ᱟᱢ ᱢᱟᱢ ᱞᱟᱹᱭ ᱞᱮᱫ ᱜᱟᱯᱟ ᱥᱚᱠᱟᱞ ᱥᱚᱠᱟᱞ ᱮᱢ ᱦᱤᱡᱩᱜᱼᱟ ᱛᱳ ᱟᱢ ᱢᱟ ᱵᱟᱢ ᱦᱮᱡ ᱞᱮᱱ ᱫᱚᱥᱴᱟ ᱥᱟᱲᱮ ᱫᱚᱥᱴᱟ ᱡᱚᱠᱷᱚᱱ ᱟᱞᱮᱭᱟᱜ ᱯᱚᱨᱤᱠᱠᱷᱟ ᱱᱤᱛᱚᱜ ᱫᱚᱥᱴᱟ ᱵᱟᱡᱟᱜ ᱠᱟᱱᱟ ᱟᱢ ᱱᱤᱛ ᱦᱚᱸ ᱟᱹᱣᱨᱤᱢ ᱦᱤᱡᱩᱜᱼᱟ ᱛᱳ ᱟᱞᱮ ᱪᱮᱫ ᱛᱮᱞᱮ ᱪᱟᱞᱟᱜᱼᱟ ᱚᱱᱟ ᱠᱷᱟᱹᱛᱤᱨ ᱛᱮ ᱟᱞᱮ ᱮᱴᱟᱜ ᱜᱟᱹᱰᱤᱞᱮ ᱮᱟᱴᱜ ᱜᱟᱹᱰᱤᱮ ᱦᱟᱛᱟᱣ ᱮᱫᱟ ᱛᱳ ᱟᱢ ᱵᱟᱝ ᱦᱤᱡᱩᱜ ᱞᱟᱜᱟᱜᱼᱟ ᱟᱞᱮ ᱮᱴᱟᱜ ᱜᱟᱹᱰᱤ ᱛᱮᱜᱮᱞᱮ ᱪᱟᱞᱟᱜᱼᱟ ᱡᱮᱦᱮᱛᱩ ᱟᱞᱮ ᱯᱚᱨᱤᱠᱠᱷᱟ ᱠᱟᱱᱟ ᱥᱮ ᱮᱱᱛᱮᱫ ᱟᱞᱮ ᱱᱚᱣᱟ ᱫᱚ ᱞᱟᱭᱤᱯᱷ ᱨᱮᱱᱟᱜ ᱤᱭᱟᱹ ᱠᱟᱱᱟ ᱤᱭᱟᱹ ᱠᱟᱱᱟ ᱱᱚᱣᱟ ᱯᱚᱨᱤᱠᱠᱷᱟ ᱵᱟᱞᱮ ᱮᱢ ᱞᱮᱠᱷᱟᱱ ᱟᱞᱮ ᱟᱨ ᱵᱟᱞᱮ ᱯᱟᱲᱦᱟᱣ ᱫᱟᱲᱮᱭᱟᱜᱼᱟ ᱥᱮ ᱯᱚᱨᱚᱵᱚᱨᱛᱤ ᱯᱚᱨᱚᱵᱚᱨᱛᱤ ᱨᱮ ᱟᱞᱮᱭᱟᱜ ᱠᱷᱚᱛᱤ ᱦᱩᱭ ᱫᱟᱲᱮᱭᱟᱜᱼᱟ ᱚᱱᱟᱛᱮ ᱟᱞᱮ ᱮᱴᱟᱜ ᱜᱟᱹᱰᱤᱞᱮ ᱢᱮᱛᱟ ᱠᱟᱣᱫᱮᱭᱟ ᱛᱳ ᱟᱞᱮ ᱚᱱᱟ ᱮᱴᱟᱜ ᱜᱟᱹᱰᱤ ᱛᱮᱜᱮᱞᱮ ᱪᱟᱞᱟᱜᱼᱟ ᱟᱢᱫᱚ ᱵᱟᱝ ᱦᱤᱡᱩᱜ ᱦᱩᱭᱩᱜᱼᱟ